ᱦᱮᱸ ᱦᱮᱸ ᱟᱸᱡᱚᱢᱮᱜᱼᱟ ᱞᱤᱧ ᱚᱠᱟ ᱠᱷᱚᱱ ᱞᱤᱧ ᱟᱹᱞᱤᱧ ᱫᱚ ᱱᱚᱰᱮ ᱳᱰᱤᱥᱟ ᱠᱷᱚᱱ

ᱟᱪᱪᱷᱟ ᱦᱮᱸ ᱴᱷᱤᱠ ᱜᱮᱭᱟ ᱞᱟᱹᱭ ᱵᱤᱱ ᱟᱹᱞᱤᱧᱟᱜ ᱩᱯᱨᱩᱢ ᱦᱩᱭᱱᱟ ᱟᱛᱳ ᱦᱟᱺᱰᱤ ᱵᱩᱴᱟᱹ ᱧᱩᱛᱩᱢ ᱛᱟᱹᱞᱤᱧ ᱠᱩᱥᱟᱞ ᱢᱟᱨᱰᱤ

ᱦᱚᱸ ᱦᱩᱭᱩᱜᱼᱟ ᱚᱻ ᱥᱩᱠᱨᱤ ᱳᱭ ᱯᱟᱠᱷᱟ ᱯᱟᱠᱷᱤ ᱥᱟᱵ ᱠᱟᱜ ᱵᱤᱱ ᱦᱳᱭ ᱴᱷᱤᱠ ᱜᱮᱭᱟ ᱦᱮᱡ ᱫᱟᱲᱮᱭᱟᱜ ᱵᱤᱱ ᱟᱹᱰᱤᱜᱟᱱ ᱪᱟᱥᱚ ᱵᱟᱥᱚ ᱢᱮᱱᱟᱜᱼᱟ ᱱᱤᱛᱚᱜ ᱢᱟ ᱡᱟᱹᱥᱛᱤ ᱠᱟᱛᱮᱫ ᱦᱳᱲᱳ ᱪᱟᱥ ᱦᱚᱸ ᱢᱮᱱᱟᱜᱼᱟ ᱟᱨ ᱚᱱᱟ ᱛᱟᱨᱯᱚᱨᱮ ᱵᱤᱞᱟᱹᱛᱤ ᱵᱮᱸᱜᱟᱲ ᱦᱮᱱᱚ ᱛᱷᱮᱱᱚ ᱠᱚᱯᱤ ᱠᱚ ᱟᱹᱰᱤᱜᱟᱱ ᱢᱮᱱᱟᱜᱼᱟ ᱨᱚᱦᱚᱭ ᱪᱟᱹᱞᱩ ᱠᱟᱱᱟ ᱦᱮᱸ ᱚᱱᱟ ᱠᱚᱞᱮ ᱪᱟᱥ ᱫᱟᱞᱮ ᱱᱚᱜᱼᱚᱸᱭ ᱱᱤᱛᱳᱜ ᱫᱚ ᱯᱩᱨᱟᱹ ᱪᱟᱨᱟ ᱠᱚ ᱯᱳᱠᱟᱣ ᱠᱟᱛᱮᱫ ᱨᱚᱦᱚᱭ ᱦᱟᱸᱜ ᱦᱟᱸᱜ ᱞᱮ ᱟᱨ ᱪᱟᱨ ᱯᱟᱸᱪ ᱫᱤᱱ ᱯᱚᱨᱮ ᱠᱷᱟᱱ ᱫᱟᱜ ᱠᱚ ᱥᱟᱡᱟᱣ ᱤᱫᱤ ᱠᱮᱜ ᱢᱟ ᱦᱟᱸᱜ ᱱᱤᱛᱚᱜ ᱢᱟ ᱚᱱᱟ ᱯᱚᱨᱮ ᱡᱚᱛᱚ ᱨᱚᱠᱚᱢ ᱪᱟᱥ ᱦᱚᱸ ᱜᱟᱱᱚᱜᱼᱟ ᱪᱤᱠᱟᱹᱛᱮ

ᱠᱚᱯᱤ ᱠᱚ ᱱᱤᱛᱳᱜ ᱫᱚ ᱚᱱᱮ ᱚᱱᱟ ᱠᱚᱜᱮ ᱞᱮ ᱪᱟᱥ ᱮᱜᱼᱟ ᱟᱞᱮ ᱫᱚ

ᱛᱟᱨᱯᱚᱨᱮ ᱵᱮᱸᱜᱟᱲ ᱵᱤᱞᱟᱹᱛᱤ ᱯᱩᱱᱤ ᱯᱚᱨᱤᱵᱟᱨ ᱡᱟᱦᱟᱸ ᱛᱤᱱᱟᱹᱜ ᱢᱮᱱᱟᱜᱼᱟ ᱮᱱᱮ ᱤᱱᱟᱹ ᱠᱚ

ᱱᱚᱣᱟ ᱫᱚ ᱡᱚᱛᱚ ᱨᱟᱭᱨᱚᱢᱯᱩᱨ ᱥᱮᱱ ᱪᱟᱞᱟᱜ ᱠᱟᱱᱟ ᱵᱟᱹᱨ ᱯᱟᱫᱟ ᱥᱮ ᱪᱟᱞᱟᱜ ᱠᱟᱱᱟ ᱚᱱᱠᱟᱜᱮ ᱦᱟᱱᱛᱮ ᱱᱷᱟᱛᱮ ᱵᱮᱯᱟᱨᱤ ᱠᱚ ᱟᱥᱮᱱ ᱵᱟᱲᱟᱭᱮᱫᱼᱟ ᱦᱚᱸ ᱦᱚᱸ

ᱦᱮᱸ ᱴᱷᱤᱠ ᱜᱮᱭᱟ ᱚᱱᱟᱫᱚ ᱡᱩᱫᱤ ᱯᱮ ᱢᱮᱱᱠᱷᱟᱱ ᱫᱚ ᱦᱩᱭᱩᱜᱼᱟ ᱚᱱᱟ ᱦᱚᱸ ᱟᱯᱮ ᱪᱮᱫ ᱪᱮᱫ ᱠᱚᱯᱮ ᱠᱷᱚᱡᱚᱜ ᱠᱟᱱᱟ ᱪᱮᱫ ᱪᱮᱫ ᱠᱚ ᱟᱯᱮ ᱚᱱᱛᱮ ᱵᱷᱟᱹᱜᱤ ᱪᱟᱹᱞᱩᱜᱼᱟ ᱵᱮᱸᱜᱟᱲ ᱵᱤᱞᱟᱹᱛᱤ ᱵᱟᱝ ᱟᱲᱟᱜ ᱥᱟᱠᱟᱢ ᱪᱮᱫ ᱦᱟᱜ ᱯᱮ ᱦᱚᱸ ᱨᱮᱹᱴ ᱫᱚ ᱱᱤᱛᱳᱜ ᱢᱮᱱᱟᱜᱼᱟ ᱯᱚᱧᱪᱪᱟᱥ ᱥᱟᱴᱮ ᱟᱨ ᱢᱤᱫ ᱫᱷᱟᱣ ᱢᱤᱫ ᱫᱷᱟᱣ ᱫᱚ ᱯᱟᱹᱭ ᱦᱚᱸ ᱥᱮᱴᱮᱨ ᱜᱚᱫᱚᱜᱼᱟ ᱟᱨ ᱜᱮᱨᱮᱱᱴᱤ ᱨᱮᱹᱴ ᱫᱚ ᱵᱟᱹᱱᱩᱜ ᱟᱱᱟᱝ ᱴᱷᱤᱠ ᱜᱮᱭᱟ ᱟᱹᱵᱤᱱ ᱦᱮᱡ ᱫᱟᱲᱮᱭᱟᱜᱼᱟ ᱵᱤᱱ ᱟᱹᱵᱤᱱ ᱱᱚᱣᱟ ᱱᱚᱢᱵᱚᱨ ᱛᱮᱵᱮᱱ ᱡᱳᱜᱟᱡᱳᱜᱽ ᱠᱟᱛᱮᱫ ᱵᱤᱱ ᱦᱮᱡ ᱫᱟᱲᱮᱭᱟᱜᱼᱟ ᱴᱷᱤᱠ ᱜᱮᱭᱟ ᱛᱚᱵᱮ ᱫᱚᱦᱚᱭᱮᱫᱼᱟ ᱞᱤᱧ ᱛᱚᱵᱮ ᱠᱷᱟᱱ ᱦᱮᱸ ᱦᱮᱸ ᱴᱷᱤᱠ ᱜᱮᱭᱟ ᱱᱚᱢᱵᱚᱨ ᱞᱤᱧ ᱴᱷᱤᱠᱟᱹ ᱠᱮᱫ ᱛᱟᱹᱵᱤᱱᱟ ᱦᱟᱸᱜ